ᱦᱮᱞᱳ ᱦᱮᱸ ᱟᱯᱮ ᱫᱚ ᱪᱮᱫ ᱞᱮᱠᱟ ᱢᱮᱱᱟᱜ ᱯᱮᱭᱟ ᱚ ᱟᱨ ᱪᱮᱫ ᱞᱮᱠᱟ ᱟᱯᱮ ᱥᱮᱫ ᱫᱚ ᱤᱭᱟᱹ ᱯᱚᱨᱚᱵᱽ ᱯᱩᱱᱟᱹᱭ ᱠᱚᱫᱚ ᱪᱮᱫ ᱞᱮᱠᱟ ᱯᱮ ᱢᱟᱱᱟᱣᱟ ᱮᱱᱮᱡᱼᱥᱮᱨᱮᱧ ᱠᱚᱫᱚ ᱪᱮᱫ ᱞᱮᱠᱟ ᱦᱳᱭ ᱛᱩᱢᱫᱟᱜ ᱛᱮᱯᱮ ᱮᱱᱮᱡ ᱥᱮᱨᱮᱧᱟ ᱥᱮ ᱰᱤᱡᱮ ᱛᱮᱯᱮ ᱮᱱᱮᱡᱼᱥᱮᱨᱮᱧᱟ ᱦᱳᱭ ᱟᱨ ᱟᱵᱚ ᱫᱚ ᱛᱩᱢᱫᱟᱜ ᱴᱟᱢᱟᱠ ᱛᱮᱢ ᱮᱱᱮᱡ ᱞᱮᱱ ᱮᱱᱟᱝ ᱜᱮ ᱠᱩᱥᱤ ᱨᱟᱹᱥᱠᱟᱹ ᱫᱚ ᱵᱩᱡᱷᱟᱹᱜᱼᱟ ᱦᱮᱥᱮ ᱦᱳᱭ ᱡᱟᱦᱟᱸ ᱞᱮᱠᱟ ᱡᱮᱛᱮᱱ ᱵᱚᱸᱜᱟᱼᱵᱩᱨᱩ ᱨᱮ ᱡᱚᱠᱷᱚᱱ ᱟᱵᱚᱣᱟᱜ ᱛᱩᱢᱫᱟᱜ ᱴᱟᱢᱟᱠ ᱵᱚᱱ ᱤᱭᱟᱹ ᱞᱟᱹᱠᱛᱤᱭᱟᱜ ᱠᱟᱱᱟ ᱚᱱᱠᱟᱜᱮ ᱦᱮᱸ ᱟᱵᱚᱨᱮᱱ ᱵᱚᱸᱜᱟᱼᱵᱩᱨᱩ ᱠᱚᱦᱚᱸ ᱛᱩᱢᱫᱟᱜ ᱴᱟᱢᱟᱠ ᱛᱮᱫᱚ ᱠᱚ ᱠᱩᱥᱤᱜᱼᱟ ᱦᱳᱭ ᱟᱨ ᱟᱯᱮ ᱥᱮᱫ ᱫᱚ ᱫᱟᱸᱥᱟᱭ ᱮᱱᱮᱡ ᱠᱚᱫᱚ ᱦᱩᱭᱩᱜᱼᱟ ᱥᱮ ᱵᱟᱝ ᱚ ᱟᱨ ᱵᱟᱦᱟ ᱠᱚᱨᱮ ᱫᱚ ᱪᱮᱫ ᱞᱮᱠᱟᱯᱮ ᱮᱱᱮᱡᱼᱟ ᱚ ᱦᱚᱸ ᱦᱳᱭ ᱟᱞᱮ ᱦᱚᱸ ᱡᱚᱦᱟᱨ ᱮᱱᱮᱡ ᱦᱚᱸ ᱟᱨ ᱟᱞᱮ ᱫᱚ ᱵᱟᱦᱟ ᱨᱮᱫᱚ ᱯᱷᱩᱴᱟᱹᱣ ᱥᱟᱹᱲᱤ ᱟᱨ ᱠᱟᱪᱟ ᱫᱷᱩᱛᱤ ᱠᱟᱛᱮᱫ ᱜᱮ ᱟᱞᱮ ᱥᱮᱫ ᱫᱚᱞᱮ ᱮᱱᱮᱡᱼᱟ ᱟᱯᱮ ᱥᱮᱫ ᱫᱚ ᱚ ᱦᱚᱸ ᱟᱫᱚ ᱟᱯᱮ ᱫᱚ ᱵᱟᱦᱟ ᱫᱚ ᱢᱩᱞᱩᱜ ᱢᱚᱬᱮ ᱢᱟᱦᱟ ᱨᱮᱥᱮ ᱠᱩᱱᱟᱹᱢᱤ ᱨᱮ

ᱮᱱᱠᱷᱟᱱ ᱟᱯᱮ ᱥᱮᱫᱟᱜ ᱵᱟᱦᱟ ᱠᱚᱫᱚ ᱤᱭᱟᱹ ᱠᱩᱱᱟᱹᱢᱤ ᱠᱚᱨᱮ ᱫᱚ ᱫᱤᱥᱚᱢ ᱵᱟᱦᱟ ᱠᱚᱫᱚ ᱵᱟᱭ ᱦᱩᱭᱩᱜᱼᱟ ᱚ ᱟᱞᱮ ᱥᱮᱫ ᱫᱚ ᱦᱩᱭᱩᱜ ᱜᱮᱭᱟ ᱟᱹᱰᱤ ᱡᱟᱠ ᱡᱚᱢᱚᱠ ᱜᱮ ᱠᱷᱟᱹᱞᱤ ᱨᱟᱹᱥᱠᱟᱹ ᱜᱮ ᱛᱩᱢᱫᱟᱜ ᱴᱟᱢᱟᱠ ᱛᱮᱜᱮ ᱠᱷᱟᱹᱞᱤ ᱱᱟᱭᱠᱮ ᱠᱚᱞᱮ ᱤᱫᱤ ᱟᱹᱜᱩᱭᱮᱭᱟ ᱥᱮ ᱠᱷᱟᱹᱞᱤ ᱜᱩᱰ ᱜᱩᱰ ᱟᱞᱮ ᱥᱮᱫ ᱦᱚᱸ ᱦᱤᱡᱩᱜ ᱯᱮ ᱟᱞᱮ ᱵᱮᱝᱜᱚᱞ ᱫᱤᱥᱚᱢ ᱥᱮᱫ ᱦᱚᱸ ᱦᱳᱭ